ᱦᱮᱞᱳ ᱜᱚᱢᱠᱮ ᱚ ᱞᱟᱹᱭᱮᱫ ᱛᱟᱦᱮᱱᱤᱧ ᱡᱮ ᱟᱵᱚ ᱱᱚᱣᱟ ᱥᱟᱱᱛᱟᱲᱤ ᱯᱟᱹᱨᱥᱤ ᱯᱟᱲᱦᱟᱣ ᱠᱚ ᱪᱮᱫ ᱞᱮᱠᱟ ᱪᱟᱞᱟᱜ ᱠᱟᱱᱟ ᱚ ᱤᱥᱠᱩᱞ ᱠᱚᱞᱮᱡᱽ ᱠᱚᱨᱮ ᱪᱮᱫᱞᱮᱠᱟ ᱥᱩᱵᱤᱫᱟ ᱢᱮᱱᱟᱜᱼᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱚ ᱦᱩᱸ ᱦᱩᱸ ᱟᱪᱪᱷᱟ ᱦᱩᱸ ᱦᱩᱸ ᱦᱮᱸ ᱦᱩᱸ ᱦᱩᱸ ᱦᱩᱸ ᱦᱩᱸ ᱦᱩᱸ ᱦᱮᱸ ᱦᱩᱸ ᱦᱮᱸ ᱦᱮᱸ ᱦᱚᱸ ᱟᱪᱪᱷᱟ ᱛᱟᱦᱞᱮ ᱦᱳᱥᱴᱮᱞ ᱠᱚᱨᱮᱱᱟᱜ ᱥᱩᱵᱤᱫᱟ ᱢᱮᱱᱟᱜ ᱟᱥᱮ ᱵᱟᱝ ᱥᱟᱱᱛᱟᱲ ᱜᱤᱫᱽᱨᱟᱹᱣᱟᱜ ᱦᱩᱸ ᱦᱩᱸ ᱚ ᱚ ᱟᱪᱪᱷᱟ ᱦᱚᱭ ᱦᱩᱸ ᱟᱪᱪᱷᱟ ᱦᱚᱸ ᱦᱩᱸ ᱟᱪᱪᱷᱟ ᱦᱮᱸ ᱦᱩᱸ ᱦᱮᱸ ᱦᱩᱸ ᱚ ᱟᱪᱪᱷᱟ ᱦᱮᱸ ᱦᱮᱸ ᱦᱮᱸ ᱦᱚᱭ ᱦᱮᱸ ᱦᱮᱸ ᱦᱮᱸ ᱦᱩᱸ ᱦᱩᱸ ᱦᱮᱸ ᱦᱮᱸ ᱢᱮᱱᱟᱠᱚ ᱦᱮᱸ ᱦᱩᱸ ᱦᱚᱭ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱴᱷᱤᱠ ᱜᱮᱭᱟ ᱛᱟᱦᱞᱮ ᱚᱱᱠᱟᱱ ᱠᱟᱛᱷᱟ ᱜᱮ ᱦᱚᱭ ᱦᱩᱸ ᱦᱚᱭ ᱮᱢᱟᱜ ᱦᱩᱭᱩᱜᱼᱟ ᱦᱚᱭ ᱦᱩᱸ ᱦᱩᱸ ᱦᱮᱸ ᱦᱚᱭ ᱦᱩᱸ ᱦᱩᱸ ᱦᱮᱸ ᱚᱱᱠᱟ ᱞᱮᱠᱟ ᱠᱟᱱᱟ ᱦᱩᱸ ᱦᱩᱸ ᱦᱩᱸ ᱦᱩᱸ ᱦᱮᱸ ᱦᱩᱸ ᱦᱩᱸ ᱦᱳᱭ ᱠᱟᱹᱢᱤᱭᱫᱟᱞᱮ ᱦᱩᱸ ᱦᱳᱭ ᱦᱮᱸ ᱴᱷᱤᱠᱜᱮᱭᱟ ᱛᱟᱦᱞᱮ ᱢᱟ ᱦᱚᱭ